ᱦᱚᱨᱚᱯᱯᱟ ᱢᱚᱦᱮᱱᱡᱳ ᱫᱟᱲᱳ ᱫᱚ ᱟᱵᱚ ᱥᱟᱶᱛᱟ ᱨᱮᱱ ᱡᱟᱦᱟᱸ ᱜᱮ ᱦᱟᱯᱲᱟᱢ ᱠᱚ ᱢᱮᱱᱟᱜ ᱠᱚᱣᱟ ᱚᱸᱰᱮ ᱠᱷᱚᱱ ᱞᱤᱧ ᱟᱸᱡᱚᱢ ᱟᱠᱟᱜᱼᱟ ᱟᱹᱰᱤ ᱜᱟᱱ ᱠᱟᱹᱦᱱᱤ ᱜᱮ ᱦᱚᱨᱚᱯᱯᱟ ᱥᱮᱫᱟᱭ ᱫᱚ ᱡᱟᱦᱟᱸ ᱠᱚ ᱢᱮᱛᱟᱜᱟᱜᱼᱟ ᱢᱚᱦᱮᱱᱡᱳ ᱫᱟᱲᱳ ᱟᱨ ᱦᱚᱨᱚᱯᱯᱟ ᱚᱸᱰᱮ ᱫᱚ ᱟᱵᱚ ᱥᱟᱶᱛᱟ ᱨᱮᱱ ᱡᱟᱦᱟᱸ ᱜᱮ ᱟᱹᱨᱤᱪᱟᱹᱞᱤ ᱡᱟᱦᱟᱸ ᱠᱚ ᱢᱮᱛᱟᱜᱟᱜᱼᱟ ᱵᱟᱠᱷᱟᱱ ᱛᱟᱦᱮᱸ ᱨᱮᱱᱟᱜ ᱡᱟᱭᱜᱟ ᱡᱚᱢ ᱧᱩ ᱡᱷᱚᱛᱚ ᱡᱤᱱᱤᱥ ᱚᱸᱰᱮ ᱠᱷᱚᱱᱜᱮ ᱚᱯᱮᱞ ᱟᱠᱟᱱᱟ ᱱᱚᱰᱮ ᱫᱚ ᱦᱟᱥᱟ ᱨᱮᱱᱟᱜ ᱡᱟᱦᱟᱸ ᱥᱟᱢᱟᱱ ᱵᱚᱱ ᱵᱮᱱᱟᱣᱟ ᱴᱩᱠᱩᱡ ᱪᱮᱞᱟᱝ ᱮᱢᱟᱱ ᱠᱚ ᱟᱹᱰᱤ ᱜᱟᱱ ᱞᱮᱠᱟᱱ ᱡᱤᱱᱤᱥ ᱠᱚ ᱠᱚ ᱱᱚᱰᱮ ᱠᱷᱚᱱᱜᱮ ᱵᱮᱱᱟᱣ ᱮᱛᱚᱦᱚᱵ ᱟᱠᱟᱱᱟ ᱟᱨᱦᱚᱸ ᱟᱸᱜᱼᱥᱟᱨ ᱠᱟᱹᱯᱤ ᱠᱚ ᱞᱚᱴᱟ ᱠᱚ ᱟᱵᱚ ᱡᱟᱦᱟᱸ ᱠᱚ ᱢᱮᱛᱟᱜ ᱠᱟᱱᱟ ᱵᱚᱵᱚ ᱚᱠᱟᱞᱮᱠᱟ ᱱᱤᱛᱳᱜ ᱱᱟᱦᱟ ᱡᱩᱜᱽ ᱨᱮᱵᱚᱱ ᱛᱟᱦᱮᱱ ᱠᱟᱱᱟ ᱚᱱᱟ ᱦᱤᱸᱥᱟᱹᱵᱽ ᱛᱮ ᱚᱸᱰᱮ ᱠᱷᱚᱱᱜᱮ ᱛᱟᱵᱚᱱ ᱡᱷᱚᱛᱚ ᱞᱮᱠᱟᱱ ᱡᱤᱱᱤᱥ ᱮᱛᱚᱦᱚᱵ ᱦᱩᱭ ᱟᱠᱟᱱᱟ